ᱤᱧ ᱫᱚ ᱚᱲᱟᱜ ᱨᱮ ᱪᱟᱧ ᱵᱮᱱᱟᱣᱟ ᱪᱟ ᱴᱩᱠᱩᱡ ᱦᱟᱛᱟᱣᱟᱹᱧ ᱛᱟᱨᱯᱚᱨᱮ ᱚᱱᱟᱨᱮ ᱛᱤᱱᱟᱹᱜ ᱜᱟᱱ ᱪᱟᱭᱟᱹᱧ ᱚᱱᱟ ᱩᱱᱟᱹᱜ ᱦᱤᱥᱟᱹᱵ ᱛᱮ ᱫᱟᱜ ᱤᱧ ᱦᱟᱛᱟᱣᱟᱪᱤᱱᱤᱧ ᱦᱟᱛᱟᱣᱟ ᱯᱚᱨᱤᱢᱟᱱ ᱢᱚᱛᱚ ᱛᱤᱱᱟᱹᱜ ᱜᱟᱱ ᱚᱱᱟ ᱫᱟᱜ ᱨᱮ ᱪᱟᱯᱟᱹᱛᱤ ᱞᱟᱜᱟᱜᱼᱟ ᱩᱱᱟᱹᱜ ᱜᱟᱱ ᱪᱟᱯᱟᱹᱛᱤᱧ ᱞᱟᱜᱟᱣᱟᱜᱼᱟ ᱛᱟᱨᱯᱚᱨ ᱦᱮᱰᱮᱡ ᱠᱟᱛᱮᱫ ᱚᱱᱟ ᱪᱟ ᱛᱳᱣᱟᱧ ᱞᱟᱜᱟᱣᱟᱜᱼᱟ ᱛᱳᱣᱟ ᱞᱟᱜᱟᱣ ᱠᱟᱛᱮᱫ ᱪᱟ ᱤᱥᱤᱱᱚᱜᱼᱟ ᱦᱮᱰᱮᱪᱚᱜᱼᱟ ᱛᱟᱨᱯᱚᱨᱮ ᱠᱷᱟᱱ ᱜᱮ ᱚᱱᱟ ᱪᱟ ᱫᱚ ᱦᱩᱭᱩᱜ ᱛᱤᱧᱟᱹ ᱤᱧ ᱫᱚ ᱚᱱᱠᱟ ᱟᱛᱮᱜ ᱜᱮ ᱪᱟᱧ ᱵᱮᱱᱟᱣᱟ